ᱯᱟᱹᱨᱥᱤ ᱫᱚ ᱤᱧᱫᱚ ᱜᱚᱜᱚ ᱴᱷᱮᱱ ᱠᱷᱚᱱ ᱤᱧ ᱪᱮᱫ ᱟᱠᱟᱫᱼᱟ ᱮᱢᱚᱱᱠᱤ ᱨᱚᱲ ᱛᱳ ᱚᱱᱟᱜᱮ ᱪᱮᱫ ᱠᱮᱫᱟ ᱪᱮᱫ ᱠᱟᱛᱮᱫ ᱫᱚ ᱞᱟᱹᱴᱩᱭᱮᱱᱟᱹᱧ ᱤᱥᱠᱩᱞ ᱤᱧ ᱪᱟᱞᱟᱣᱮᱱᱟ ᱤᱥᱠᱩᱞ ᱨᱮ ᱨᱚᱲ ᱚᱞ ᱧᱩᱛᱩᱢ ᱚᱞ ᱜᱚᱜᱚ ᱵᱟᱵᱟᱣᱟᱜ ᱡᱚᱛᱚ ᱜᱤᱧ ᱥᱮᱬᱟᱭᱮᱱᱟ ᱪᱮᱫ ᱠᱤᱫᱟᱹᱧ ᱚᱱᱟ ᱯᱚᱨᱛᱮ ᱵᱟᱝᱞᱟ ᱤᱝᱞᱤᱥ ᱛᱮᱦᱚᱸ ᱡᱚᱛᱚᱜᱮ ᱚᱞᱤᱧ ᱫᱟᱲᱮᱭᱟᱜᱼᱟ ᱛᱳ ᱚᱱᱟᱜᱮ ᱤᱧᱫᱚ ᱢᱟᱱᱮ ᱵᱩᱡᱩᱱ ᱪᱮᱫ ᱠᱮᱫᱟ ᱦᱚᱲ ᱥᱚᱢᱟᱡᱽ ᱛᱮ ᱚᱞᱚᱜ ᱯᱟᱲᱦᱟᱜ ᱡᱟ ᱵᱟᱵᱚᱛ ᱡᱚᱛᱚᱧ ᱵᱟᱲᱟᱭᱟ ᱢᱟᱱᱮ ᱵᱟᱝᱞᱟ ᱤᱝᱞᱤᱥ ᱛᱮᱦᱚᱸ ᱚᱱᱟᱜᱮ ᱤᱧᱟᱹᱜ ᱵᱷᱟᱥᱟ ᱫᱚ ᱟᱨᱠᱤ ᱥᱟᱱᱛᱟᱞ ᱵᱷᱟᱥᱟ ᱫᱚ ᱱᱤᱭᱟᱹ ᱠᱟᱱ ᱛᱤᱧ ᱜᱮᱭᱟ ᱢᱟ ᱛᱚᱵᱮ ᱮᱱᱠᱷᱟᱱ ᱡᱚᱦᱟᱨ